ᱢᱟᱲᱟᱝ ᱛᱮ ᱤᱧᱫᱚ ᱤᱧᱟᱹᱜ ᱡᱚᱛᱚᱨᱚᱠᱚᱢᱟᱜ ᱡᱤᱱᱤᱥ ᱜᱮ ᱤᱧ ᱛᱮᱜᱮᱧ ᱠᱚᱨᱟᱣᱮᱫ ᱛᱟᱦᱮᱸᱫ ᱡᱟᱦᱟᱸ ᱞᱮᱠᱟ ᱡᱚᱢᱼᱧᱩ ᱠᱚ ᱪᱚᱸᱫᱟ ᱵᱟᱥᱟᱝ ᱚᱱᱟ ᱥᱟᱶᱛᱮ ᱚᱲᱟᱜ ᱨᱮᱭᱟᱜ ᱡᱟᱦᱟᱸ ᱛᱤᱱᱟᱹᱜ ᱜᱮ ᱠᱟᱹᱢᱤ ᱠᱚ ᱯᱟᱲᱟᱜᱼᱟ ᱥᱟᱦᱟᱱ ᱟᱹᱜᱩ ᱥᱟᱦᱟᱱ ᱯᱟᱲᱟᱜ ᱥᱟᱦᱟᱱ ᱜᱟᱹᱰᱤ ᱵᱟᱹᱫᱽ ᱨᱮ ᱵᱟᱹᱭᱦᱟᱹᱲ ᱨᱮ ᱠᱟᱹᱢᱤ ᱠᱟᱹᱥᱱᱤ ᱠᱚ ᱮᱦᱚᱵᱚᱜ ᱵᱮᱲᱟ ᱵᱟᱹᱫᱽ ᱦᱟᱥᱟ ᱞᱟ ᱥᱤ ᱚᱱᱟ ᱦᱟᱥᱟ ᱛᱮᱭᱟᱨ ᱦᱟᱥᱟ ᱠᱚ ᱜᱩᱰᱟᱹᱜᱼᱟ ᱚᱱᱟ ᱥᱟᱶᱛᱮ ᱛᱚᱞᱟ ᱮᱨ ᱚᱱᱟᱨᱮ ᱞᱟᱜᱟ ᱚᱱᱟ ᱥᱟᱶᱛᱮ ᱡᱟᱦᱟᱸ ᱞᱮᱠᱟᱜᱮ ᱫᱟᱜ ᱮ ᱡᱟᱹᱲᱤ ᱠᱮᱫᱼᱟ ᱥᱮᱨᱢᱟ ᱪᱟᱸᱫᱳᱭ ᱟᱬᱜᱚᱭᱮᱱᱟ ᱵᱟᱹᱫᱽ ᱵᱟᱹᱭᱦᱟᱹᱲ ᱠᱚ ᱫᱟᱜ ᱛᱮ ᱯᱮᱨᱮᱡᱚᱜᱼᱟ ᱢᱮᱱᱫᱚ ᱪᱟᱥ ᱟᱵᱟᱫ ᱜᱟᱱᱚᱜᱼᱟ ᱩᱱ ᱥᱚᱢᱚᱭ ᱠᱚᱨᱮ ᱟᱨᱦᱚᱸ ᱞᱚᱥᱚᱫ ᱦᱟᱥᱟ ᱥᱤᱭᱳᱜ ᱱᱟᱦᱮᱞ ᱛᱮ ᱚᱱᱟ ᱠᱚᱦᱚᱸ ᱤᱧ ᱛᱮᱜᱮᱧ ᱠᱚᱨᱟᱣᱮᱫ ᱛᱟᱦᱮᱸᱫ ᱚᱱᱟ ᱥᱟᱶᱛᱮ ᱚᱱᱟ ᱠᱚ ᱚᱢᱚᱱᱚᱜᱼᱟ ᱚᱱᱟ ᱠᱚ ᱛᱚᱞᱟ ᱠᱚ ᱦᱟᱨᱟᱜᱼᱟ ᱚᱱᱟ ᱠᱚ ᱛᱩᱫ ᱜᱮᱞᱮ ᱛᱩᱫᱟᱞᱮ ᱚᱱᱟ ᱠᱚᱦᱚᱸ ᱱᱤᱡᱮ ᱛᱮᱜᱮᱞᱮ ᱠᱚᱨᱟᱣᱮᱫ ᱛᱟᱦᱮᱸᱫ ᱚᱱᱟ ᱥᱟᱶᱛᱮ ᱡᱚᱢᱼᱧᱩ ᱦᱚᱨᱚᱜ ᱦᱚᱱᱚᱨᱚᱜ ᱥᱟᱱᱟᱢᱟᱜ ᱜᱮ ᱱᱤᱡᱮ ᱛᱮᱜᱤᱧ ᱠᱚᱨᱟᱣᱮᱫ ᱛᱟᱦᱮᱸᱫᱚᱜ ᱢᱮᱱᱠᱷᱟᱱ ᱱᱤᱛᱚᱜ ᱱᱚᱣᱟ ᱥᱚᱢᱚᱭ ᱨᱮ ᱚᱠᱛᱚ ᱨᱮᱭᱟᱜ ᱚᱵᱷᱟᱵᱽ ᱠᱷᱟᱹᱛᱤᱨ ᱟᱨ ᱚᱱᱟ ᱠᱚ ᱠᱟᱹᱢᱤ ᱠᱚᱦᱚᱸ ᱱᱤᱛᱚᱜ ᱦᱚᱲ ᱫᱟᱨᱟᱭ ᱛᱮ ᱠᱚᱨᱟᱜ ᱠᱟᱱᱟ ᱡᱟᱦᱟᱸ ᱞᱮᱠᱟ ᱪᱟᱥ ᱟᱵᱟᱫ ᱪᱟᱥ ᱟᱵᱟᱫ ᱨᱮᱭᱟᱜ ᱠᱟᱛᱷᱟ ᱢᱮᱱᱚᱜ ᱠᱷᱟᱱ ᱡᱟᱦᱟᱸ ᱞᱮᱠᱟ ᱦᱚᱨᱚᱜ ᱦᱚᱸ ᱱᱤᱛᱚᱜ ᱴᱨᱟᱠᱴᱚᱨ ᱛᱮ ᱮᱢᱟᱱ ᱠᱚᱛᱮ ᱥᱤᱭᱳᱜ ᱦᱩᱭᱩᱜ ᱠᱟᱱᱟ ᱦᱩᱲᱩ ᱤᱛᱟᱹ ᱵᱟᱹᱫᱽ ᱨᱮ ᱟᱬᱜᱚ ᱠᱮᱫ ᱠᱷᱟᱱ ᱡᱟᱦᱟᱸ ᱞᱮᱠᱟ ᱜᱮ ᱫᱟᱜᱟᱭ ᱫᱟᱜᱟᱭ ᱚᱱᱟ ᱨᱚᱦᱚᱭ ᱩᱪᱟᱹᱲ ᱨᱮᱭᱟᱜ ᱠᱟᱛᱷᱟ ᱦᱤᱡᱩᱜᱼᱟ ᱚᱱᱟ ᱠᱚᱦᱚᱸ ᱱᱤᱛᱟᱜ ᱫᱚ ᱦᱚᱲ ᱫᱟᱨᱟᱭ ᱛᱮᱜᱮ ᱠᱟᱹᱢᱤ ᱛᱚᱨᱟᱜ ᱠᱟᱱᱟ ᱪᱮᱫᱟᱜ ᱥᱮ ᱱᱤᱡᱮ ᱴᱷᱮᱱ ᱩᱱᱟᱹᱝ ᱰᱷᱮᱨ ᱚᱠᱛᱚ ᱵᱟᱭ ᱧᱟᱢᱚᱜ ᱠᱟᱱᱟ ᱟᱨ ᱚᱠᱛᱚ ᱨᱮᱭᱟᱜ ᱢᱟ ᱫᱟᱢ ᱟᱵᱚ ᱡᱚᱛᱚ ᱜᱮᱵᱚᱱ ᱵᱟᱲᱟᱭᱟ ᱛᱮᱦᱤᱧ ᱢᱤᱫ ᱴᱷᱮᱱ ᱮᱢ ᱟᱠᱚᱴᱚᱜᱼᱟ ᱟᱢᱟᱜ ᱫᱚᱥᱴᱤ ᱡᱤᱱᱤᱥ ᱨᱮ ᱟᱢᱮᱢ ᱟᱠᱚᱴᱚᱜᱼᱟ ᱚᱱᱮ ᱚᱱᱠᱟᱱ ᱠᱟᱛᱷᱟ ᱚᱱᱟ ᱠᱷᱟᱹᱛᱤᱨ ᱜᱮ ᱱᱤᱛᱚᱜ ᱫᱚ ᱚᱠᱛᱚ ᱨᱮᱭᱟᱜ ᱴᱮᱸᱦᱟᱰ ᱠᱷᱟᱹᱛᱤᱨ ᱤᱧᱫᱚ ᱦᱟᱸᱜ ᱱᱤᱡᱮᱨᱟᱜ ᱠᱟᱹᱢᱤ ᱱᱤᱡᱮᱛᱮ ᱵᱟᱝ ᱠᱚᱨᱟᱣ ᱠᱟᱛᱮᱫ ᱠᱤᱪᱷᱩ ᱜᱟᱱ ᱫᱚ ᱮᱴᱟᱜ ᱦᱚᱲᱟᱜ ᱜᱚᱲᱚ ᱦᱟᱛᱟᱣ ᱦᱩᱭᱩᱜ ᱠᱟᱱᱟ ᱟᱨ ᱢᱮᱥᱤᱱᱟᱨᱤ ᱡᱤᱱᱤᱥ ᱠᱚᱨᱮ ᱠᱷᱚᱱ ᱜᱚᱲᱚ ᱦᱟᱛᱟᱣ ᱦᱩᱭᱩᱜ ᱠᱟᱱᱟ ᱚᱱᱮ ᱚᱱᱟᱜᱮ ᱱᱤᱛᱚᱜ ᱫᱚ ᱢᱟᱲᱟᱝ ᱟᱜ ᱠᱟᱹᱢᱤ ᱫᱚ ᱤᱱᱛᱮ ᱠᱚᱨᱟᱣ ᱦᱩᱭᱩᱜ ᱠᱟᱱ ᱢᱮᱱᱠᱷᱟᱱ ᱱᱤᱛᱚᱜ ᱫᱚ ᱚᱱᱠᱟᱱᱟᱜ ᱜᱚᱲᱚ ᱦᱟᱛᱟᱣ ᱦᱩᱭᱩᱜ ᱠᱟᱱ ᱜᱮᱭᱟ